ᱟᱵᱚ ᱡᱷᱟᱲᱠᱷᱚᱸᱰ ᱨᱮ ᱢᱩᱬᱩᱫ ᱫᱷᱚᱨᱚᱢᱟᱱ ᱦᱚᱲᱫᱚ ᱟᱵᱚ ᱥᱟᱱᱛᱟᱲ ᱠᱟᱱᱟᱵᱚᱱ ᱟᱨ ᱟᱵᱚ ᱥᱟᱱᱛᱟᱲ ᱫᱚ ᱡᱟᱦᱟᱸ ᱥᱮᱫᱵᱚᱱ ᱪᱟᱞᱟᱜᱼᱟ ᱦᱚᱨᱛᱮ ᱥᱤᱲᱚᱠᱛᱮ ᱮᱸᱰᱮᱠᱷᱟᱱ ᱡᱟᱦᱟᱸᱭ ᱠᱚ ᱥᱟᱞᱟᱜ ᱵᱚᱱ ᱧᱟᱯᱟᱢ ᱠᱷᱟᱱ ᱩᱱᱠᱩ ᱥᱟᱞᱟᱜ ᱵᱚᱱ ᱢᱮᱱᱟ ᱡᱚᱦᱟᱨ ᱡᱚᱦᱟᱨ ᱜᱚᱢᱠᱮ ᱟᱨ ᱟᱵᱚᱣᱟᱜ ᱫᱚ ᱡᱚᱛᱚ ᱠᱷᱚᱱ ᱢᱟᱲᱟᱝᱨᱮ ᱡᱚᱦᱟᱨ ᱥᱟᱹᱜᱟᱹᱭᱜᱮ ᱛᱟᱵᱚ ᱢᱮᱱᱟᱜᱼᱟ ᱟᱨ ᱡᱩᱫᱤ ᱦᱟᱱᱛᱮᱼᱱᱷᱟᱛᱮ ᱵᱚᱱ ᱪᱟᱞᱟᱜᱼᱟ ᱮᱱᱠᱷᱟᱱ ᱢᱤᱫ ᱯᱟᱦᱴᱟ ᱵᱚᱱ ᱟᱹᱪᱩᱨ ᱞᱮᱱᱠᱷᱟᱱ ᱢᱤᱫ ᱫᱷᱟᱨᱟᱵᱚᱱ ᱟᱹᱪᱩᱨ ᱞᱮᱱᱠᱷᱟᱱ ᱚᱸᱰᱮ ᱞᱮᱸᱜᱟ ᱫᱷᱟᱨᱮ ᱵᱚᱱ ᱟᱹᱪᱩᱨᱚᱜᱼᱟ ᱟᱨ ᱱᱚᱣᱟ ᱯᱟᱦᱴᱟ ᱵᱚᱱ ᱟᱹᱪᱩᱨᱚᱜ ᱠᱷᱟᱱ ᱫᱚ ᱡᱚᱡᱚᱢ ᱫᱷᱟᱨᱮ ᱵᱚᱱ ᱟᱹᱪᱩᱨᱚᱜᱼᱟ ᱮᱱᱠᱷᱟᱱ ᱚᱱᱠᱟᱜᱮ ᱟᱫᱚ ᱦᱟᱱᱛᱮᱼᱱᱷᱟᱛᱮ ᱵᱚᱱ ᱪᱟᱞᱟᱜ ᱠᱷᱟᱱ ᱞᱮᱸᱜᱟ ᱥᱮᱫ ᱟᱨ ᱡᱚᱡᱚᱢ ᱥᱮᱫ ᱟᱹᱪᱩᱨᱚᱜ ᱨᱮᱱᱟᱜ ᱢᱤᱫᱴᱟᱝ ᱤᱥᱟᱹᱨᱟ ᱛᱟᱵᱚᱱ ᱛᱟᱦᱮᱱᱟ ᱞᱮᱸᱜᱟ ᱛᱤ ᱯᱟᱦᱴᱟ ᱟᱨ ᱡᱚᱡᱚᱢ ᱛᱤ ᱯᱟᱦᱴᱟ ᱟᱨ ᱵᱟᱝᱠᱷᱟᱱ ᱫᱚ ᱦᱚᱨ ᱛᱮᱵᱚᱱ ᱪᱟᱞᱟᱜᱼᱟ ᱮᱱᱠᱷᱟᱱ ᱟᱨᱦᱚᱸ ᱟᱹᱰᱤ ᱡᱟᱭᱜᱟ ᱨᱮ ᱟᱵᱚᱣᱟᱜ ᱡᱟᱦᱮᱨ ᱛᱷᱟᱱ ᱧᱟᱢᱚᱜᱼᱟ ᱜᱳᱥᱟᱲᱮ ᱛᱷᱟᱱ ᱧᱟᱢᱚᱜᱼᱟ ᱢᱟᱺᱡᱷᱤ ᱛᱷᱟᱱ ᱧᱟᱢᱚᱜᱼᱟ ᱟᱨ ᱵᱚᱸᱜᱟᱼᱵᱩᱨᱩ ᱛᱷᱟᱱ ᱛᱟᱵᱚ ᱧᱟᱢᱚᱜᱼᱟ ᱢᱮᱱᱟᱜᱼᱟ ᱮᱱᱠᱷᱟᱱ ᱚᱸᱰᱮᱫᱚ ᱡᱚᱦᱟᱨ ᱜᱚᱸᱥᱟᱭ ᱢᱟᱨᱟᱝ ᱵᱩᱨᱩ ᱡᱚᱦᱟᱨ ᱜᱚᱸᱥᱟᱭ ᱡᱟᱦᱮᱨ ᱟᱹᱭᱳ ᱟᱨ ᱢᱚᱬᱮᱠᱚ ᱛᱩᱨᱩᱭᱠᱚ ᱟᱨ ᱟᱭᱢᱟ ᱵᱚᱸᱜᱟᱼᱵᱩᱨᱩ ᱠᱚ ᱟᱯᱮ ᱴᱷᱮᱱᱞᱮ ᱱᱮᱦᱚᱨ ᱡᱚᱦᱟᱨᱚᱜ ᱠᱟᱱᱟ ᱡᱮ ᱱᱟᱭᱛᱮ ᱱᱟᱯᱟᱭᱛᱮ ᱢᱮᱲᱦᱮᱫ ᱛᱤ ᱢᱮᱲᱦᱮᱫ ᱡᱟᱸᱜᱟᱛᱮ ᱦᱤᱡᱩᱜ ᱥᱮᱱᱚᱜ ᱢᱟ ᱟᱨ ᱥᱟᱱᱟᱢ ᱠᱚᱜᱮ ᱱᱟᱯᱟᱭᱛᱮ ᱛᱟᱦᱮᱱ ᱢᱟ ᱡᱮᱢᱚᱱ ᱵᱚᱱ ᱵᱟᱠᱷᱮᱲᱟ